ᱤᱧᱫᱚ ᱢᱟᱲᱟᱝᱫᱚ ᱯᱟᱭᱨᱟᱜ ᱦᱚᱸ ᱵᱟᱹᱧ ᱵᱟᱲᱟᱭ ᱛᱟᱦᱮᱱ ᱟᱞᱮ ᱱᱤᱭᱟᱹ ᱥᱩᱨ ᱨᱮ ᱵᱟᱲᱜᱮ ᱞᱟᱛᱟᱨ ᱠᱚᱨᱮ ᱯᱩᱠᱷᱨᱤ ᱢᱤᱜᱴᱤᱡ ᱢᱮᱱᱟᱜᱼᱟ ᱢᱟᱲᱟᱝ ᱫᱚ ᱢᱟᱲᱟᱝ ᱫᱚ ᱱᱟᱥᱮ ᱱᱟᱥᱮ ᱦᱟᱹᱵᱤᱡ ᱯᱟᱭᱨᱟᱜ ᱤᱧ ᱵᱟᱲᱟᱭ ᱛᱟᱦᱮᱱ ᱟᱨ ᱡᱮᱦᱮᱛᱩ ᱱᱤᱛᱚᱜ ᱟᱞᱮ ᱥᱮᱸ ᱥᱮᱬᱟᱞᱮᱱ ᱥᱮᱬᱟᱭᱮᱱ ᱠᱷᱟᱱᱤᱧ ᱱᱤᱭᱟᱹ ᱯᱩᱠᱡᱷᱨᱤ ᱜᱟᱰᱟ ᱢᱩᱰᱩ ᱠᱚᱨᱮ ᱡᱟᱦᱟᱛᱤᱱᱟᱹᱜ ᱰᱷᱮᱹᱨ ᱰᱷᱮᱹᱨ ᱫᱟᱜ ᱛᱟᱦᱮᱱ ᱨᱮᱦᱚᱸ ᱡᱟᱦᱳ ᱯᱟᱭᱨᱟ ᱦᱚᱧ ᱯᱟᱭᱨᱟ ᱫᱟᱲᱮᱭᱟᱜ ᱜᱮᱭᱟ ᱩᱱᱩᱢ ᱦᱚᱧ ᱩᱱᱩᱢ ᱫᱟᱲᱮᱭᱟᱜᱼᱟ ᱟᱨ ᱡᱟᱹᱥᱛᱤ ᱫᱚ ᱱᱟᱦᱟᱜ ᱰᱮᱢ ᱠᱚᱨᱮ ᱦᱚᱸ ᱫᱩ ᱵᱟᱹᱧ ᱯᱟᱭᱨᱟ ᱫᱟᱲᱮᱭᱟᱜᱼᱟ ᱪᱮᱠᱟᱛᱮ ᱰᱮᱢ ᱨᱮᱢ ᱯᱟᱭᱨᱟᱜ ᱠᱷᱟᱱ ᱠᱟᱹᱴᱤᱡ ᱴᱨᱮᱱᱤᱝ ᱫᱚᱨᱠᱟᱨ ᱡᱚᱢᱧᱩ ᱦᱚᱸ ᱥᱟᱯᱷᱤᱥᱤᱭᱟᱱ ᱫᱚᱨᱠᱟᱨ ᱟᱨ ᱱᱚᱰᱮ ᱫᱚ ᱱᱤᱭᱟᱹ ᱟᱞᱮ ᱯᱩᱠᱷᱨᱤ ᱠᱚᱫᱚ ᱦᱩᱰᱤᱝ ᱜᱮᱭᱟ ᱱᱤᱭᱟᱹ ᱯᱩᱠᱷᱨᱤ ᱠᱚᱨᱮᱱᱟᱜ ᱫᱚ ᱯᱩᱠᱷᱨᱤ ᱠᱚᱨᱮᱫᱚ ᱠᱷᱩᱵᱽ ᱦᱩᱰᱤᱝ ᱰᱷᱟᱨᱟᱜᱮ ᱮᱱᱠᱷᱟᱱ ᱯᱟᱭᱨᱟᱜ ᱦᱚᱸ ᱡᱚᱛᱚ ᱞᱮᱠᱟᱱᱟᱜ ᱯᱟᱭᱨᱟᱜ ᱤᱧ ᱵᱟᱰᱟᱭᱟ ᱩᱱᱩᱢ ᱛᱮᱦᱚᱸ ᱰᱩᱵᱩᱡ ᱛᱮ ᱟᱨ ᱡᱟᱦᱟᱸᱛᱮ ᱫᱚᱱ ᱛᱮᱦᱚᱸ ᱡᱚᱛᱚ ᱞᱮᱠᱟᱱᱟᱜ ᱯᱟᱭᱨᱟᱜ ᱤᱧ ᱵᱟᱰᱟᱭᱟ

ᱡᱩᱫᱤ ᱜᱟᱰᱟ ᱢᱩᱰᱩ ᱠᱤᱝᱡᱟ ᱰᱮᱢ ᱠᱚᱨᱮ ᱦᱚᱸ ᱵᱟᱠᱷᱟᱱ ᱱᱚᱠᱟ ᱟᱹᱛᱩᱜ ᱠᱟᱱᱮᱢ ᱞᱤᱸᱜᱤᱜ ᱠᱟᱱᱟ ᱵᱟᱱ ᱜᱟᱰᱟ ᱫᱟᱜ ᱠᱚᱨᱮᱦᱚᱸ ᱯᱟᱭᱨᱟᱜ ᱫᱚ ᱚᱱᱠᱟᱫᱚ ᱵᱟᱹᱧ ᱵᱟᱰᱟᱭᱟ ᱟᱨ ᱱᱤᱭᱟᱹ ᱟᱦᱟᱨ ᱯᱩᱠᱷᱨᱤ ᱠᱚᱨᱮ ᱢᱩᱰᱩ ᱠᱚᱨᱮ ᱤᱱᱟᱹ ᱠᱚᱨᱮᱱᱟᱜ ᱯᱟᱭᱨᱟ ᱫᱩᱧ ᱵᱟᱲᱟᱭ ᱜᱮᱭᱟ ᱟᱨ ᱡᱩᱫᱤ ᱟᱨ ᱵᱟᱠᱷᱟᱱ ᱱᱟᱜ ᱰᱷᱮᱹᱨ ᱰᱷᱮᱹᱨ ᱫᱟᱜ ᱠᱚᱨᱮᱦᱚᱸ ᱰᱮᱢ ᱠᱚᱨᱮᱦᱚᱸ ᱯᱟᱭᱨᱟᱜ ᱦᱚᱸ ᱮᱱᱠᱷᱟᱱᱢᱟ ᱚᱱᱟ ᱠᱚᱨᱮᱢᱟ ᱥᱟᱯᱷᱤᱥᱤᱭᱮᱴ ᱦᱚᱸ ᱡᱚᱢ ᱫᱚᱨᱠᱟᱨ ᱟᱹᱭᱩᱵ ᱦᱚᱸ ᱢᱟᱱᱮ ᱢᱤᱫ ᱵᱮᱲᱟ ᱦᱚᱸ ᱴᱨᱮᱱᱤᱝ ᱫᱚᱨᱠᱟᱨ ᱟᱨ ᱱᱤᱭᱟᱹ ᱠᱚᱨᱮᱱᱟᱜ ᱯᱩᱠᱷᱨᱤ ᱠᱚᱨᱮᱱᱟᱜ ᱜᱟᱰᱟ ᱠᱚᱨᱮᱱᱟᱜ ᱢᱩᱰᱩ ᱠᱚᱨᱮᱱᱟᱜ ᱱᱤᱭᱟᱹ ᱠᱚᱨᱮᱱᱟᱜ ᱯᱟᱭᱨᱟᱜ ᱫᱚᱧ ᱵᱟᱰᱟᱭ ᱜᱮᱭᱟ ᱡᱚᱛᱚ ᱞᱮᱠᱟᱱᱟᱜ ᱯᱟᱭᱨᱟᱜ ᱜᱤᱧ ᱵᱟᱰᱟᱭᱟ ᱟᱨ ᱴᱟᱭᱤᱴ ᱫᱷᱟᱨᱟ ᱫᱚᱛᱚᱢ ᱦᱚᱨᱚᱜ ᱞᱮᱠᱷᱟᱱ ᱫᱚ ᱯᱟᱭᱨᱟᱜ ᱦᱚᱸ ᱯᱩᱨᱟᱹ ᱪᱮᱨᱦᱟ ᱫᱷᱟᱨᱟᱢ ᱯᱟᱭᱨᱟ ᱫᱟᱲᱮᱭᱟᱜᱼᱟ ᱯᱩᱨᱟᱹ ᱦᱚᱲᱢᱚ ᱯᱩᱨᱟᱹ ᱯᱷᱟᱸᱠᱟᱭ ᱧᱟᱢᱟ

ᱯᱷᱟᱠᱟᱭ ᱧᱟᱢ ᱞᱮᱠᱷᱟᱱ ᱫᱚ ᱡᱟᱦᱟᱛᱤᱱᱟᱹᱜ ᱫᱟᱜ ᱨᱮᱦᱚᱸᱢ ᱯᱟᱭᱨᱟ ᱫᱟᱲᱮᱭᱟᱜ ᱜᱮᱭᱟ ᱚᱱᱟᱛᱮ ᱰᱷᱮᱹᱨ ᱫᱟᱜ ᱨᱮᱦᱚᱸᱧ ᱢᱟᱱᱮ ᱯᱩᱠᱷᱨᱤ ᱫᱟᱜ ᱠᱚᱨᱮ ᱯᱟᱭᱨᱟᱜ ᱦᱚᱧ ᱵᱟᱰᱟᱭ ᱜᱮᱭᱟ ᱟᱨ ᱢᱩᱰᱩ ᱠᱚᱨᱮᱦᱚᱸ ᱜᱚᱴᱟ ᱠᱚᱨᱮ ᱟᱨ ᱰᱷᱮᱹᱨ ᱫᱟᱜ ᱨᱮᱫᱚ ᱚᱱᱠᱟ ᱴᱨᱮᱱᱤᱝ ᱫᱚᱨᱠᱟᱨ ᱴᱨᱮᱱᱤᱝ ᱞᱮᱱᱠᱷᱟᱱᱮᱢ ᱡᱟᱦᱟᱸ ᱛᱤᱱᱟᱹᱜ ᱫᱟᱜ ᱜᱮ ᱦᱤᱡᱩᱜ ᱱᱚᱰᱮ ᱯᱟᱭᱨᱟ ᱚᱰᱚᱠ ᱫᱟᱲᱮᱭᱟᱜ ᱜᱮᱭᱟ ᱟᱨ ᱴᱨᱮᱱᱤᱝ ᱵᱟᱝᱠᱷᱟᱱ ᱫᱚ ᱟᱪᱪᱷᱟ ᱩᱰᱤᱡ ᱫᱟᱜᱨᱮᱦᱚᱢ ᱩᱱᱩᱢᱚᱜ ᱜᱮᱭᱟ ᱚᱱᱟᱛᱮ ᱤᱧᱫᱚ ᱢᱟᱱᱮ ᱤᱧᱫᱚ ᱱᱤᱭᱟᱹ ᱯᱩᱠᱷᱨᱤ ᱠᱚᱨᱮ ᱦᱚᱧ ᱯᱟᱭᱨᱟ ᱫᱟᱲᱮᱭᱟᱜ ᱜᱮᱭᱟ ᱟᱨ ᱡᱚᱛᱚ ᱞᱮᱠᱟᱱᱟᱜ ᱩᱱᱩᱢ ᱰᱩᱵᱩᱡ ᱦᱚᱧ ᱵᱟᱰᱟᱭ ᱜᱮᱭᱟ